ᱥᱳᱨ ᱠᱚᱨᱮ ᱫᱚ ᱵᱮᱯᱟᱨ ᱟᱨᱴᱥ ᱟᱨ ᱥᱟᱬᱮᱥ ᱨᱮᱱᱟᱜ ᱡᱷᱚᱛᱚ ᱜᱮ ᱥᱟᱛᱟᱢ ᱢᱮᱱᱟᱜ ᱟᱠᱟᱫᱟ ᱟᱨ ᱡᱟᱦᱟᱸᱭ ᱠᱚ ᱢᱟᱦᱟ ᱵᱤᱨᱫᱟᱹᱜᱟᱲ ᱨᱮ ᱵᱟᱠᱚ ᱠᱩᱥᱤᱭᱟᱜ ᱠᱷᱟᱱ ᱥᱳᱨ ᱨᱮᱜᱮ ᱡᱮᱜᱮᱫ ᱵᱤᱨᱫᱟᱹᱜᱟᱲ ᱢᱮᱱᱟᱜᱼᱟ ᱵᱤᱥᱥᱚᱼᱵᱷᱟᱨᱚᱛᱤ ᱡᱮᱜᱮᱫ ᱵᱤᱨᱫᱟᱹᱜᱟᱲ ᱚᱱᱟ ᱨᱮᱠᱚ ᱯᱟᱲᱦᱟᱣ ᱫᱟᱲᱮᱭᱟᱜᱼᱟ